ᱟᱵᱚ ᱥᱩᱨ ᱠᱚᱨᱮ ᱫᱚ ᱥᱚᱢᱩᱫᱨᱚ ᱫᱚ ᱵᱟᱱᱩᱜᱼᱟ ᱟᱨ ᱢᱤᱫᱱᱟᱠᱷᱟ ᱠᱷᱚᱡ ᱦᱟᱱᱟ ᱱᱟᱠᱷᱟ ᱪᱮᱠᱟ ᱠᱟᱛᱮᱜ ᱰᱷᱮᱣ ᱠᱟᱛᱮᱢ ᱯᱟᱨᱚᱢᱟᱜᱼᱟ ᱚᱱᱟ ᱫᱚ ᱨᱟᱹᱥᱠᱟᱹ ᱵᱟᱵᱚᱱ ᱵᱩᱡᱽ ᱫᱟᱲᱮᱭᱟᱜᱼᱟ ᱟᱵᱚ ᱫᱚ ᱟᱛᱩᱨᱮ ᱜᱟᱰᱟ ᱜᱟᱹᱰᱭᱟᱹ ᱠᱚ ᱢᱮᱱᱟᱜᱼᱟ ᱟᱨ ᱵᱟᱨᱭᱟ ᱠᱟᱭᱨᱟ ᱥᱟᱠ ᱠᱟᱭᱨᱟ ᱰᱟᱹᱨ ᱢᱟᱜ ᱠᱟᱛᱮ ᱛᱚᱞ ᱡᱚᱲᱟᱱ ᱠᱟᱛᱮ ᱚᱱᱟ ᱪᱮᱛᱟᱱ ᱨᱮ ᱫᱮᱜ ᱠᱟᱛᱮ ᱱᱚᱣᱟ ᱠᱷᱚᱡ ᱱᱚᱣᱟ ᱱᱟᱠᱷᱟ ᱠᱷᱚᱡ ᱦᱟᱱᱟ ᱱᱟᱠᱷᱟᱢ ᱯᱟᱨᱚᱢ ᱫᱟᱲᱮᱭᱟᱜᱼᱟ ᱟᱨ ᱱᱚᱣᱟ ᱠᱚᱫᱚ ᱚᱠᱟᱨᱮᱦᱚᱸ ᱵᱟᱹᱧ ᱥᱮᱬᱟᱣ ᱠᱟᱜᱼᱟ ᱠᱳᱪᱤᱝ ᱠᱚᱨᱮ ᱫᱚ ᱢᱚᱵᱟᱭᱤᱞ ᱠᱚᱨᱮᱜᱮᱧ ᱧᱮᱞ ᱵᱟᱲᱟᱣ ᱠᱟᱜᱼᱟ ᱚᱱᱟᱛᱮᱧ ᱵᱟᱰᱟᱭᱟ